ᱤᱧᱟᱜ ᱥᱚᱠ ᱞᱟᱹᱜᱤᱫᱛᱮ ᱤᱧᱟᱹᱜ ᱜᱷᱟᱨᱚᱸᱡᱽ ᱨᱮ ᱜᱚᱲᱚ ᱟᱠᱟᱫᱤᱧᱟᱭ ᱟᱹᱰᱤ ᱞᱮᱠᱟᱛᱮ ᱡᱮᱢᱚᱱ ᱞᱟᱦᱟ ᱛᱮᱫᱚ ᱠᱟᱹᱴᱤᱡ ᱛᱟᱦᱮᱸ ᱞᱮᱱᱟ ᱠᱟᱹᱴᱤᱡ ᱛᱮᱫᱚ ᱪᱮᱫ ᱦᱚᱸ ᱵᱟᱹᱧ ᱫᱟᱲᱮᱜ ᱠᱟᱱ ᱛᱟᱦᱮᱱᱟ ᱠᱤ ᱪᱮᱫ ᱦᱚᱸ ᱵᱟᱹᱧ ᱫᱟᱲᱮᱜ ᱠᱟᱱ ᱛᱟᱦᱮᱱᱟ ᱟᱨ ᱢᱟᱨᱟᱝ ᱛᱮᱫᱚ ᱛᱮ ᱥᱟᱱᱟᱢᱟᱜ ᱤᱧ ᱠᱚᱨᱟᱣᱮᱫᱼᱟ ᱟᱨ ᱱᱤᱛᱳᱜ ᱫᱚ ᱨᱮᱱᱟᱜ ᱡᱚᱢᱟᱱᱟ ᱜᱮ ᱦᱩᱭ ᱟᱠᱟᱱᱟ ᱛᱳ ᱚᱱᱟᱛᱮ ᱢᱟᱨᱟᱝ ᱦᱟᱛᱟᱣ ᱠᱟᱛᱮᱫ ᱫᱚ ᱟᱹᱰᱤ ᱠᱩᱥᱤᱨᱮ ᱦᱤᱱᱟᱹᱧᱟ ᱟᱨ ᱡᱚᱛᱚ ᱠᱚᱣᱟᱜ ᱟᱞᱮ ᱜᱷᱟᱨᱚᱸᱡᱽ ᱨᱮ ᱠᱷᱩᱥᱤ ᱨᱮ ᱦᱮᱱᱟᱜ ᱞᱮᱭᱟ